ᱚᱱᱞᱟᱭᱤᱱ ᱛᱮᱧ ᱚᱰᱟᱨ ᱠᱮᱫᱟ ᱵᱟᱝ ᱨᱮᱥᱴᱩᱨᱮᱱᱴ ᱨᱤᱧ ᱚᱰᱟᱨ ᱠᱮᱫᱟ ᱯᱟᱸᱪ ᱥᱚ ᱯᱤᱥ ᱨᱚᱥᱚᱜᱚᱨᱞᱟ ᱫᱩᱥᱚ ᱯᱤᱥ ᱥᱤᱸᱜᱟᱹᱲᱟ ᱢᱤᱫ ᱥᱚ ᱯᱤᱥ ᱪᱚᱯ ᱵᱟᱨᱼᱯᱮ ᱫᱤᱱ ᱯᱚᱨᱮ ᱠᱚ ᱟᱹᱜᱩᱣᱟᱫᱤᱧᱟ ᱟᱹᱜᱩ ᱠᱟᱛᱮᱧ ᱧᱮᱞ ᱠᱮᱫᱟ ᱡᱚᱢᱟᱜ ᱮᱠᱫᱚᱢ ᱵᱟᱝ ᱵᱷᱟᱜᱮᱭᱟ ᱟᱹᱰᱤ ᱥᱚ ᱠᱟᱱᱟ ᱛᱟᱨᱯᱚᱨᱮ ᱤᱧ ᱟᱨ ᱨᱮᱥᱴᱩᱨᱮᱱᱴ ᱢᱟᱹᱞᱤᱠᱤᱧ ᱯᱷᱳᱱ ᱟᱫᱮᱭᱟ ᱯᱷᱳᱱ ᱠᱟᱛᱮᱧ ᱢᱮᱛᱟᱣᱟᱫᱮᱭᱟ ᱡᱮ ᱡᱚᱢᱟᱜ ᱚᱠᱟᱴᱟᱜ ᱤᱧ ᱚᱰᱟᱨ ᱞᱮᱫ ᱵᱟ ᱤᱭᱟᱹ ᱨᱚᱥᱚᱜᱚᱨᱞᱟ ᱫᱩᱥᱚ ᱥᱤᱸᱜᱟᱹᱲᱟ ᱢᱤᱫ ᱥᱚ ᱪᱚᱯ ᱚᱱᱟ ᱠᱚᱫᱚ ᱮᱠᱫᱚᱢ ᱟᱹᱰᱤ ᱥᱚ ᱠᱟᱱᱟ ᱟᱨ ᱡᱚᱢ ᱦᱚᱸ ᱵᱟᱝ ᱡᱚᱢᱚᱜ ᱠᱟᱱᱟ ᱛᱚᱠᱷᱚᱱᱤᱧ ᱢᱮᱛᱟᱫᱮᱭᱟ ᱱᱤᱭᱟᱹ ᱢᱟᱞ ᱯᱷᱮᱨᱚᱛ ᱤᱫᱤᱭ ᱢᱮ ᱮᱴᱟᱜ ᱠᱩᱞᱟᱹᱧ ᱢᱮ ᱢᱚᱡᱟᱜ ᱟᱨ ᱵᱟᱢ ᱠᱩᱞᱟᱹᱧ ᱠᱷᱟᱱ ᱤᱧ ᱴᱟᱠᱟ ᱯᱷᱮᱨᱚᱛ ᱠᱟᱹᱛᱤᱧ ᱢᱮ